ᱵᱟᱜᱟᱱ ᱛᱮᱭᱟᱨ ᱞᱟᱹᱜᱤᱫ ᱠᱷᱟᱱ ᱫᱚ ᱢᱟᱱᱮ ᱱᱚᱣᱟ ᱟᱥᱟᱲ ᱥᱟᱱ ᱵᱚᱸᱜᱟ ᱜᱮ ᱵᱷᱟᱜᱮᱜᱼᱟ ᱪᱮᱫᱟᱜ ᱥᱮ ᱢᱟᱱᱮ ᱱᱚᱣᱟ ᱟᱥᱟᱲ ᱵᱚᱸᱜᱟ ᱫᱤᱱ ᱨᱚᱦᱚᱭ ᱞᱮᱠᱷᱟᱱ ᱫᱚ ᱫᱟᱜ ᱫᱩᱞ ᱵᱟᱝ ᱦᱩᱭᱩᱜᱼᱟ ᱠᱚᱥᱴᱚ ᱦᱚᱸ ᱠᱚᱢᱚᱜᱼᱟ ᱫᱟᱜ ᱫᱩᱞ ᱵᱟᱝ ᱦᱩᱭ ᱞᱮᱱᱠᱷᱟᱱ ᱟᱨ ᱱᱚᱛᱮ ᱟᱥᱟᱲ ᱥᱟᱱ ᱯᱟᱨᱚᱢ ᱞᱮᱱᱠᱷᱟᱱ ᱜᱮ ᱫᱟᱨᱮ ᱠᱚᱦᱚᱸ ᱵᱟᱧᱪᱟᱣ ᱮᱱᱟ ᱡᱚᱛᱚ ᱵᱟᱧᱪᱟᱣ ᱮᱱᱟ ᱛᱟᱨᱯᱚᱨᱮ ᱩᱱᱫᱚ ᱠᱟᱴᱤᱡ ᱦᱟᱞᱠᱟ ᱴᱷᱚᱱᱚᱠ ᱧᱚᱜ ᱦᱩᱭᱩᱜᱼᱟ ᱛᱚᱠᱷᱚᱱ ᱚᱞᱯᱚ ᱠᱷᱩᱥᱤ ᱜᱟᱱᱚᱜᱼᱟ ᱥᱟᱨᱠᱷᱳᱞ ᱠᱚ ᱮᱢ ᱠᱟᱛᱮᱜ ᱫᱟᱨᱮ ᱠᱚ ᱡᱚᱛᱱᱚ ᱥᱚᱨᱠᱟᱨᱛᱮ ᱛᱟᱨᱯᱚᱨᱮ ᱩᱱᱫᱚ ᱯᱚᱨᱮ ᱛᱟᱭᱚᱢ ᱫᱟᱨᱟᱢ ᱫᱚ ᱢᱟᱜᱷ ᱯᱷᱟᱹᱜᱩᱱ ᱥᱮᱫ ᱛᱮᱫᱚ ᱡᱚ ᱵᱟᱦᱟ ᱟᱨᱟᱢᱵᱷᱚᱜᱼᱟ